ᱢᱤᱫᱴᱟᱝ ᱴᱷᱟᱶ ᱨᱮ ᱡᱟᱦᱟᱸ ᱨᱮ ᱮᱱᱮᱡᱼᱥᱮᱨᱮᱧ ᱠᱚ ᱦᱩᱭᱩᱜᱼᱟ ᱚᱸᱰᱮ ᱫᱚ ᱟᱹᱰᱤ ᱞᱮᱠᱟᱱᱟᱜ ᱮᱱᱮᱡ ᱠᱚ ᱦᱩᱭᱩᱜᱼᱟ ᱡᱮᱞᱮᱠᱟ ᱫᱚᱝ ᱞᱟᱜᱽᱲᱮ ᱵᱟᱦᱟ ᱥᱚᱨᱦᱟᱭ ᱟᱨ ᱧᱮᱧᱮᱞᱤᱭᱟᱹ ᱠᱚᱦᱚᱸ ᱟᱹᱰᱤ ᱜᱟᱱ ᱜᱮᱠᱚ ᱛᱟᱦᱮᱱᱟ ᱢᱮᱱᱠᱷᱟᱱ ᱱᱩᱠᱩ ᱧᱮᱧᱮᱞᱤᱭᱟᱹ ᱠᱚ ᱪᱮᱫᱞᱮᱠᱟ ᱨᱟᱹᱥᱠᱟᱹ ᱟᱨ ᱨᱚᱢᱚᱡᱽ ᱠᱚ ᱵᱩᱡᱷᱟᱹᱣᱫᱟ ᱚᱱᱟᱜᱤᱧ ᱞᱟᱹᱭᱮᱫᱟ ᱫᱚᱝ ᱥᱮᱨᱮᱧ ᱨᱮᱫᱚ ᱟᱹᱰᱤ ᱨᱟᱹᱥᱠᱟᱹ ᱟᱨ ᱯᱟᱛᱟ ᱥᱮᱨᱮᱧ ᱨᱮᱦᱚᱸ ᱟᱹᱰᱤ ᱨᱟᱹᱥᱠᱟᱹ ᱠᱚ ᱵᱩᱡᱷᱟᱹᱣᱟ ᱢᱮᱱᱠᱷᱟᱱ ᱦᱩᱞᱥᱟᱹᱭ ᱥᱮᱨᱮᱧ ᱠᱚᱨᱮ ᱫᱚ ᱢᱚᱱ ᱠᱚ ᱯᱷᱩᱨᱜᱟᱹᱞ ᱜᱮᱠᱚ ᱵᱩᱡᱷᱟᱹᱣᱟ ᱱᱚᱝᱠᱟ ᱜᱮ ᱡᱟᱦᱟᱸ ᱨᱚᱲ ᱨᱚᱲ ᱛᱟᱞᱟ ᱛᱮ ᱵᱟᱢ ᱥᱚᱫᱚᱨ ᱫᱟᱲᱮᱭᱟᱜ ᱠᱟᱛᱷᱟ ᱠᱚᱦᱚᱸ ᱚᱱᱟ ᱫᱚ ᱥᱮᱨᱮᱧ ᱛᱟᱞᱟᱛᱮ ᱟᱹᱰᱤ ᱥᱚᱞᱦᱮ ᱛᱮᱢ ᱥᱚᱫᱚᱨ ᱫᱟᱲᱮᱭᱟᱜᱼᱟ ᱚᱱᱟ ᱛᱮᱠᱚ ᱞᱟᱹᱭᱟ ᱥᱮᱨᱮᱧ ᱫᱚ ᱡᱷᱚᱛᱚ ᱠᱷᱚᱱᱟᱜ ᱥᱟᱱᱛᱟᱲᱤ ᱥᱟᱶᱦᱮᱫ ᱨᱮᱭᱟᱜ ᱡᱷᱚᱛᱚ ᱠᱷᱚᱱᱟᱜ ᱢᱟᱨᱟᱝ ᱯᱟᱦᱟᱲ ᱠᱟᱱᱟ ᱱᱚᱣᱟ ᱠᱚ ᱧᱮᱞ ᱛᱮ ᱥᱮ ᱟᱸᱡᱚᱢ ᱛᱮ ᱫᱟᱹᱲ ᱪᱤᱠᱟᱹᱭᱟᱠᱚ ᱟᱹᱰᱤ ᱨᱟᱹᱥᱠᱟᱹ ᱟᱨ ᱨᱚᱢᱚᱡᱽ ᱠᱚ ᱟᱹᱭᱠᱟᱹᱣᱟ